ᱤᱧᱫᱚ ᱡᱚᱛᱚ ᱠᱷᱚᱡ ᱡᱟᱹᱥᱛᱤᱧ ᱠᱩᱥᱤᱭᱟᱜᱼᱟ ᱚᱱᱟᱫᱚ ᱦᱩᱭᱩᱜ ᱠᱟᱱᱟ ᱫᱟᱠᱟ ᱩᱛᱩ ᱟᱨ ᱫᱟᱠᱟ ᱩᱛᱩᱭᱟᱹᱧ ᱟᱨ ᱥᱟᱨᱟᱜᱷᱟᱹᱲᱤᱡ ᱜᱮ ᱡᱚᱠᱷᱚᱱ ᱯᱮᱲᱟ ᱠᱚᱠᱚ ᱦᱤᱡᱩᱜᱼᱟ ᱟᱨ ᱫᱟᱠᱟ ᱩᱛᱩᱭᱟᱹᱧ ᱤᱧᱜᱮ ᱫᱟᱠᱟ ᱩᱛᱩᱭᱟᱹᱧ ᱟᱨ ᱤᱧᱜᱮ ᱮᱢᱟ ᱠᱚᱣᱟ ᱫᱟᱠᱟ ᱩᱛᱩ ᱦᱚᱸ ᱟᱹᱰᱤ ᱟᱸᱴᱤᱧ ᱠᱩᱥᱤᱭᱟᱜᱼᱟ ᱡᱚᱛᱚ ᱦᱚᱲ ᱠᱚ ᱡᱚᱢᱟ ᱚᱱᱟᱦᱚᱸ ᱢᱚᱡᱽ ᱜᱤᱧ ᱧᱮᱞ ᱠᱚᱣᱟ ᱟᱨ ᱞᱟᱹᱭ ᱤᱧᱟ ᱠᱚ ᱡᱮ ᱢᱚᱡᱽ ᱜᱮᱢ ᱤᱥᱤᱱ ᱵᱟᱥᱟᱝ ᱟᱠᱟᱫᱟ ᱛᱳ ᱚᱱᱟ ᱟᱸᱡᱚᱢ ᱛᱮ ᱟᱨᱦᱚᱸ ᱟᱹᱰᱤ ᱨᱟᱹᱥᱠᱟᱹ ᱜᱤᱧ ᱵᱩᱡᱷᱟᱹᱣᱟ ᱛᱳ ᱚᱱᱟ ᱚᱱᱟᱛᱮ ᱟᱨᱦᱚᱸ ᱤᱧ ᱩᱫᱽᱜᱟᱹᱣ ᱤᱧᱟᱹᱭ ᱡᱮ ᱟᱨᱦᱚᱸᱧ ᱫᱟᱠᱟ ᱩᱛᱩᱭ ᱢᱟ ᱟᱨ ᱢᱚᱡᱽ ᱢᱚᱡᱽ ᱟᱜ ᱤᱧ ᱛᱮᱭᱟᱨ ᱢᱟ ᱟᱨᱤᱧ ᱡᱚᱢ ᱦᱚᱪᱚ ᱠᱚᱢᱟ ᱡᱚᱛᱚ ᱦᱚᱲᱜᱮ ᱚᱲᱟᱜ ᱠᱚᱨᱮᱱ ᱥᱮ ᱯᱮᱲᱟ ᱦᱚᱲ ᱠᱚᱦᱚᱸ ᱟᱨ ᱵᱟᱦᱟ ᱥᱚᱦᱚᱨᱟᱭ ᱯᱚᱨᱚᱵᱽ ᱠᱚᱨᱮ ᱦᱚᱸ ᱤᱧᱜᱤᱧ ᱤᱥᱤᱱ ᱵᱟᱥᱟᱝᱟ ᱛᱳ ᱟᱹᱰᱤ ᱨᱟᱹᱥᱠᱟᱹᱧ ᱵᱩᱡᱷᱟᱹᱣᱟ ᱤᱧ ᱱᱚᱝᱠᱟ ᱤᱥᱤᱱ ᱵᱟᱥᱟᱝ ᱠᱟᱹᱢᱤ ᱫᱚ ᱟᱨ ᱡᱟᱦᱟᱸᱭ ᱤᱧ ᱴᱷᱮᱡ ᱠᱚ ᱦᱤᱡᱩᱜᱼᱟ ᱩᱱᱠᱩ ᱛᱮᱜᱮ ᱦᱟᱛᱟᱣ ᱠᱚ ᱦᱤᱡᱩᱜᱼᱟ ᱛᱳ ᱩᱱᱠᱩᱧ ᱢᱮᱛᱟᱣ ᱠᱚᱣᱟ ᱡᱮ ᱟᱹᱰᱤ ᱱᱟᱯᱟᱭ ᱤᱭᱟᱹ ᱱᱚᱝᱠᱟ ᱤᱭᱟᱹᱭ ᱯᱮ ᱟᱨᱚᱧ ᱩᱫᱩᱜ ᱟᱠᱚᱣᱟ ᱡᱮ ᱫᱟᱠᱟ ᱩᱛᱩᱭ ᱱᱚᱝᱠᱟᱱᱟᱜ ᱛᱳ ᱱᱚᱣᱟᱜᱮ